ᱟᱞᱮ ᱜᱟᱶᱛᱟ ᱨᱮ ᱯᱷᱩᱴᱵᱚᱞ ᱠᱷᱮᱞᱳᱰ ᱨᱮᱭᱟᱜ ᱫᱚᱦᱚ ᱠᱟᱫᱟᱞᱮ ᱯᱷᱩᱴᱵᱚᱞ ᱠᱷᱮᱞ ᱞᱮ ᱫᱚᱦᱚ ᱟᱠᱟᱫᱽ ᱚᱱᱟ ᱠᱷᱮᱞᱳᱰ ᱨᱮ ᱟᱞᱮᱦᱚᱸ ᱪᱤᱠᱟᱹ ᱛᱮᱞᱮ ᱠᱷᱮᱞᱳᱰᱚᱜᱼᱟ ᱪᱮᱫ ᱟᱹᱰᱤ ᱱᱟᱯᱟᱭᱛᱮ ᱠᱷᱮᱞᱳᱰᱚᱜ ᱢᱟᱞᱮ ᱱᱚᱣᱟ ᱩᱭᱦᱟᱹᱨ ᱵᱷᱟᱵᱽᱱᱟ ᱟᱨ ᱟᱛᱳ ᱨᱮᱱ ᱦᱚᱲ ᱠᱚᱣᱟᱜ ᱩᱭᱦᱟᱹᱨ ᱵᱷᱟᱵᱽᱱᱟ ᱟᱨ ᱜᱚᱲᱚ ᱜᱚᱲᱚ ᱟᱨ ᱠᱩᱨᱩᱢᱩᱴᱩᱛᱮ ᱪᱤᱠᱟᱹᱛᱮ ᱱᱟᱯᱟᱭ ᱛᱮᱞᱮ ᱠᱷᱮᱞ ᱦᱚᱪᱚ ᱠᱚᱣᱟ ᱱᱤᱭᱟᱹ ᱠᱷᱮᱞᱳᱰ ᱞᱮ ᱥᱟᱹᱦᱤ ᱡᱩᱦᱤᱭᱟ ᱱᱚᱣᱟᱠᱚ ᱩᱭᱦᱟᱹᱨ ᱵᱷᱟᱵᱽᱱᱟ ᱛᱮ ᱟᱞᱮ ᱫᱤᱥ ᱦᱩᱫᱤᱥ ᱠᱟᱛᱮᱜ ᱦᱟᱯᱲᱟᱢ ᱠᱚᱣᱟᱜ ᱠᱟᱛᱷᱟ ᱞᱮᱠᱟᱛᱮ ᱟᱛᱳ ᱦᱚᱲᱟᱜ ᱜᱚᱲᱚ ᱞᱮᱠᱟᱛᱮ ᱠᱷᱮᱞᱳᱰ ᱞᱮ ᱥᱟᱹᱦᱤ ᱡᱩᱦᱤᱭᱮᱫᱟ ᱟᱨ ᱱᱚᱣᱟ ᱠᱷᱮᱞᱳᱰ ᱨᱮ ᱟᱹᱰᱤ ᱱᱟᱭᱼᱱᱟᱯᱟᱭ ᱛᱮ ᱦᱩᱭᱩᱜ ᱢᱟ ᱟᱨ ᱥᱟᱱᱟᱢ ᱟᱛᱳ ᱨᱮᱱ ᱦᱚᱲᱟᱜ ᱜᱚᱲᱚ ᱢᱮᱱᱟᱜᱼᱟ ᱢᱮᱱᱛᱮ ᱠᱚ ᱞᱟᱹᱭᱮᱫᱟ